ᱟᱞᱮ ᱴᱷᱮᱱ ᱫᱚ ᱟᱭᱢᱟ ᱨᱚᱠᱚᱢ ᱪᱮᱬᱮ ᱢᱮᱱᱟᱜ ᱠᱚᱣᱟ ᱵᱤᱨᱼᱵᱩᱨᱩ ᱢᱮᱱᱟᱜ ᱛᱟᱞᱮᱭᱟ ᱛᱚ ᱚᱱᱟᱛᱮ ᱵᱤᱨ ᱨᱮᱫᱚ ᱠᱚ ᱛᱟᱦᱮᱱ ᱛᱟᱞᱮᱭᱟ ᱵᱤᱨ ᱨᱮᱫᱚ ᱠᱚ ᱛᱟᱦᱮᱱᱟ ᱢᱟᱨᱟᱜ ᱯᱷᱮᱰ ᱯᱚᱛᱟᱢ ᱯᱟᱣ ᱯᱚᱛᱟᱢ ᱠᱤᱥᱱᱤ ᱰᱷᱤᱯᱪᱩ ᱠᱚᱸᱜ ᱠᱚ ᱛᱟᱦᱮᱱᱟ ᱟᱨ ᱠᱚ ᱛᱟᱦᱮᱱᱟ ᱩᱱᱠᱩ ᱵᱟᱵᱳᱭ ᱯᱟᱹᱠᱷᱤ ᱠᱚᱫᱚ ᱫᱟᱨᱮ ᱨᱮᱠᱚ ᱛᱟᱦᱮᱱᱟ ᱛᱟᱞᱮ ᱫᱟᱨᱮ ᱠᱚᱨᱮ ᱟᱨ ᱜᱷᱮᱣᱲᱟ ᱟᱨ ᱯᱟᱣᱨᱟ ᱫᱚ ᱚᱲᱟᱜ ᱨᱮ ᱜᱷᱮᱣᱲᱟ ᱦᱚᱸ ᱚᱲᱟᱜ ᱨᱮᱜᱮ ᱠᱚ ᱛᱩᱠᱟᱹᱭᱟ ᱟᱨ ᱯᱟᱣᱨᱟ ᱦᱚᱸ ᱚᱲᱟᱜ ᱨᱮᱜᱮ ᱠᱚ ᱛᱟᱦᱮᱱᱟ ᱴᱚᱝ ᱞᱮ ᱟᱸᱠᱟᱣ ᱟᱠᱚᱣᱟ ᱚᱱᱟ ᱨᱮᱠᱚ ᱛᱩᱠᱟᱹᱭᱟ ᱟᱨ ᱠᱤᱥᱱᱤ ᱫᱚ ᱫᱟᱨᱮ ᱠᱚᱨᱮ ᱠᱚ ᱛᱩᱠᱟᱹᱭᱟ ᱪᱮᱨᱚ ᱵᱮᱨᱚ ᱟᱨ ᱩᱱᱠᱩ ᱢᱟᱪᱷ ᱨᱟᱝᱜᱟ ᱡᱟᱦᱟᱸᱭ ᱠᱚ ᱢᱮᱛᱟ ᱠᱚᱣᱟ ᱦᱟᱹᱠᱩ ᱩᱱᱠᱩ ᱫᱚ ᱫᱟᱜ ᱠᱚᱨᱮ ᱠᱚ ᱛᱟᱦᱮᱱᱟ ᱫᱟᱜ ᱠᱚᱨᱮ ᱠᱚ ᱧᱩᱭᱟ ᱫᱟᱜ ᱪᱮᱬᱮ ᱠᱚ ᱫᱟᱜ ᱜᱮᱰᱮ ᱠᱚᱦᱚᱸ ᱩᱱᱠᱩ ᱫᱟᱜ ᱨᱮᱜᱮ ᱠᱚ ᱛᱩᱠᱟᱹᱭᱟ ᱵᱤᱞᱤᱭᱟᱠᱚ ᱟᱨ ᱵᱤᱞᱤᱭᱟᱠᱚ ᱛᱩᱠᱟᱹᱭᱟᱠᱚ ᱚᱸᱰᱮ ᱠᱚ ᱦᱚᱯᱚᱱ ᱠᱚᱣᱟ ᱟᱨ ᱩᱱᱠᱩ ᱪᱮᱬᱮ ᱫᱚ ᱪᱚᱴ ᱨᱮᱠᱚ ᱩᱰᱟᱹᱜ ᱟᱛᱚ ᱚᱱᱟᱛᱮ ᱵᱟᱠᱚ ᱵᱩᱡᱷᱟᱹᱜᱼᱟ ᱮᱸᱜᱟ ᱠᱟᱱᱟ ᱠᱚᱥᱮ ᱟᱹᱲᱭᱟᱹ ᱠᱟᱱᱟ ᱠᱚ ᱢᱟᱱᱮ ᱟᱫᱚ ᱥᱩᱨ ᱟᱠᱚ ᱠᱷᱟᱱ ᱫᱚᱠᱚ ᱵᱩᱡᱩᱜᱼᱟ ᱦᱮᱸ ᱱᱩᱭ ᱫᱚ ᱦᱳᱭᱛᱳ ᱤᱭᱟᱹ ᱠᱟᱱᱟᱭ ᱮᱸᱜᱟ ᱦᱚᱯᱚᱱ ᱠᱟᱱᱟᱭ ᱱᱩᱭᱫᱚ ᱥᱟᱺᱰᱤ ᱦᱚᱯᱚᱱ ᱠᱟᱱᱟᱭ ᱟᱨ ᱦᱤᱥᱤ ᱪᱮᱬᱮ ᱦᱚᱸ ᱛᱟᱞᱮ ᱫᱟᱨᱮ ᱨᱮᱠᱚ ᱛᱩᱠᱟᱹᱭᱟ ᱛᱟᱞᱮ ᱫᱟᱨᱮ ᱨᱮᱠᱚ ᱛᱩᱠᱟᱹᱭᱟ ᱟᱨ ᱢᱟᱨᱟᱜ ᱠᱚᱫᱚ ᱵᱤᱨ ᱠᱚᱨᱮ ᱟᱨ ᱠᱟᱹᱦᱩ ᱠᱩᱭᱞᱤ ᱟᱨ ᱯᱤᱭᱳ ᱪᱮᱬᱮ ᱫᱚ ᱫᱩᱠ ᱠᱷᱚᱵᱚᱨ ᱠᱚ ᱟᱹᱜᱩᱭᱟ ᱠᱟᱹᱦᱩ ᱪᱮᱬᱮ ᱦᱚᱸ ᱫᱩᱠ ᱠᱟᱹᱦᱩ ᱪᱮᱬᱮ ᱡᱩᱫᱤ ᱨᱟᱜ ᱟᱢᱟ ᱟᱢ ᱥᱩᱨ ᱨᱮ ᱟᱢᱟᱜ ᱥᱟᱺᱲᱤᱢ ᱠᱚᱨᱮ ᱨᱟᱸᱜᱽ ᱟᱭ ᱛᱟᱦᱚᱞᱮ ᱫᱩᱠ ᱠᱷᱚᱵᱮᱨᱮ ᱟᱹᱜᱩᱭᱟ ᱟᱨ ᱯᱤᱭᱳ ᱪᱮᱬᱮ ᱦᱚᱸ ᱫᱩᱠ ᱠᱷᱚᱵᱚᱨᱮ ᱟᱹᱜᱩᱭᱟ ᱟᱨ ᱯᱤᱭᱳ ᱪᱮᱬᱮ ᱦᱚᱸ ᱫᱩᱠ ᱠᱷᱚᱵᱚᱨᱮ ᱟᱹᱜᱩᱭᱟ ᱟᱨ ᱯᱤᱭᱳ ᱪᱮᱬᱮ ᱦᱚᱸ ᱥᱟᱥᱟᱝ ᱯᱤᱭᱳ ᱢᱮᱱᱟᱜ ᱠᱚᱣᱟ ᱥᱟᱥᱟᱝ ᱯᱤᱭᱳ ᱢᱮᱱᱟᱜ ᱠᱚᱣᱟ ᱟᱨ